ᱤᱧ ᱵᱟᱭᱤᱠ ᱛᱮ ᱰᱩᱢᱠᱟᱧ ᱪᱟᱞᱟᱣ ᱞᱮᱱᱟ ᱤᱧ ᱨᱮᱱ ᱵᱟᱱᱫᱷᱚᱵᱤ ᱴᱷᱮᱡ ᱛᱚ ᱵᱟᱱᱫᱷᱚᱵᱤ ᱴᱷᱮᱡ ᱪᱟᱞᱟᱣ ᱠᱟᱛᱮᱫ ᱛᱚ ᱩᱱᱤ ᱵᱟᱱᱫᱷᱚᱵᱤᱧ ᱢᱮᱛᱟ ᱫᱮᱭᱟ ᱛᱚ ᱱᱚᱰᱮ ᱫᱮᱣᱜᱷᱚᱨ ᱥᱩᱨ ᱜᱮᱭᱟ ᱛᱚ ᱪᱚᱞᱚ ᱞᱟᱝ ᱫᱟᱬᱟ ᱟᱜᱩᱭᱟ ᱫᱮᱣᱜᱷᱚᱨ ᱛᱚ ᱚᱱᱟ ᱠᱚᱨᱮ ᱜᱚᱴᱟ ᱞᱤᱝ ᱫᱟᱬᱟ ᱵᱟᱲᱟ ᱠᱮᱫᱟ ᱚᱱᱟ ᱠᱚ ᱡᱟᱭᱜᱟ ᱞᱤᱝ ᱧᱮᱞ ᱠᱮᱫᱟ ᱛᱚ ᱢᱤᱜᱫᱤᱱ ᱚᱸᱰᱮᱧ ᱛᱟᱦᱮᱸᱭ ᱱᱟ ᱛᱟᱦᱮᱸ ᱠᱟᱛᱮᱜ ᱤᱧ ᱯᱚᱨᱮ ᱫᱤᱱ ᱦᱮᱜ ᱱᱟ ᱵᱟᱭᱤᱠ ᱛᱮ ᱛᱚ ᱚᱱᱟ ᱠᱚ ᱡᱟᱭᱜᱟ ᱢᱟᱱᱮ ᱵᱟᱭᱤᱠ ᱛᱮᱧ ᱟᱥᱛᱮ ᱟᱥᱛᱮᱧ ᱧᱮᱞ ᱢᱟᱱᱮ ᱜᱚᱴᱟ ᱡᱟᱭᱜᱟ ᱠᱚᱧ ᱧᱮᱞ ᱟᱜᱩᱭ ᱫᱟ ᱛᱚ ᱟᱰᱤ ᱢᱚᱸᱡᱽ ᱤᱠᱟᱹᱜ ᱠᱟᱱᱟ ᱥᱮ ᱢᱤᱜ ᱢᱤᱜ ᱜᱷᱟᱲᱤᱡ ᱢᱤᱜᱴᱮᱱ ᱫᱟᱨᱮ ᱵᱩᱴᱟᱹᱨᱮᱧ ᱫᱩᱲᱩᱵ ᱱᱟ ᱢᱤᱜ ᱜᱷᱟᱲᱤᱡ ᱤᱧ ᱡᱤᱨᱟᱹᱣ ᱱᱟ ᱡᱤᱨᱟᱹᱣ ᱠᱟᱛᱮᱜ ᱟᱵᱟᱨ ᱵᱟᱭᱤᱠ ᱨᱮᱧ ᱫᱮᱜ ᱱᱟ ᱵᱟᱭᱤᱠ ᱨᱮ ᱫᱮᱜ ᱠᱟᱛᱮᱜ ᱫᱤᱭᱮ ᱟᱵᱟᱨ ᱚᱲᱟᱜ ᱤᱧ ᱦᱮᱜ ᱥᱮᱴᱮᱨ ᱱᱟ